ᱢᱚᱬᱮᱭᱟᱱ ᱢᱮ ᱫᱚ ᱦᱩᱭᱩᱜ ᱠᱟᱱᱟ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱢᱚᱬᱮᱭᱟᱱ ᱥᱮᱯᱴᱮᱢᱵᱚᱨ ᱫᱚ ᱦᱩᱭᱩᱜ ᱠᱟᱱᱟ ᱢᱟᱪᱮᱫ ᱢᱟᱦᱟ ᱯᱮ ᱜᱮᱞ ᱡᱩᱱ ᱫᱚ ᱦᱩᱭᱩᱜ ᱠᱟᱱᱟ ᱦᱩᱞ ᱢᱟᱦᱟ ᱢᱤᱫ ᱜᱮᱞ ᱢᱚᱬᱮ ᱟᱜᱚᱥᱴ ᱫᱚ ᱦᱩᱭᱩᱜ ᱠᱟᱱᱟ ᱵᱷᱟᱨᱚᱛ ᱫᱤᱥᱚᱢ ᱨᱮᱱᱟᱜ ᱯᱷᱩᱨᱜᱟᱹᱞ ᱢᱟᱦᱟ ᱵᱟᱨ ᱜᱮᱞ ᱯᱮ ᱡᱟᱱᱩᱣᱟᱨᱤ ᱫᱚ ᱦᱩᱭᱩᱜ ᱠᱟᱱᱟ ᱱᱮᱛᱟᱡᱤᱣᱟᱜ ᱡᱟᱱᱟᱢ ᱢᱟᱦᱟ